ᱟᱵᱚ ᱵᱷᱟᱨᱚᱛ ᱫᱤᱥᱚᱢ ᱨᱮ ᱵᱷᱟᱨᱚᱛ ᱥᱟᱹᱫᱷᱤᱱ ᱞᱟᱦᱟ ᱞᱮᱯᱴᱚᱯ ᱫᱚ ᱩᱱᱟᱹᱜ ᱵᱟᱝ ᱛᱟᱦᱮᱸ ᱠᱟᱱᱟ ᱥᱟᱹᱫᱷᱤᱱ ᱯᱚᱨᱮ ᱫᱚ ᱟᱵᱚ ᱵᱷᱟᱨᱚᱛ ᱫᱤᱥᱚᱢ ᱨᱮ ᱞᱮᱯᱴᱚᱯ ᱫᱚ ᱦᱮᱡ ᱮᱱᱟ ᱥᱮ ᱞᱮᱯᱴᱚᱯ ᱛᱮ ᱟᱹᱰᱤ ᱡᱳᱨ ᱵᱚᱱ ᱥᱩᱵᱤᱫᱷᱟ ᱟᱠᱟᱱᱟ ᱞᱮᱯᱴᱚᱯ ᱛᱮ ᱯᱷᱨᱚᱢ ᱯᱷᱤᱞᱟᱯ ᱥᱮ ᱯᱷᱨᱚᱢ ᱯᱷᱤᱞᱟᱯ ᱦᱚᱸ ᱜᱟᱱᱚᱜᱼᱟ ᱴᱟᱠᱟ ᱯᱚᱭᱥᱟ ᱠᱩᱞ ᱦᱚᱸ ᱜᱟᱱᱚᱜᱼᱟ ᱥᱮ ᱛᱩᱞᱟᱹᱣ ᱦᱚᱸ ᱜᱟᱱᱚᱜᱼᱟ ᱪᱟᱹᱠᱨᱤ ᱠᱚᱨᱮᱱᱟᱜ ᱡᱟᱦᱟᱱᱟᱜ ᱯᱷᱨᱚᱢ ᱠᱚ ᱦᱤᱡᱩᱜᱼᱟ ᱞᱮᱯᱴᱚᱯ ᱛᱮᱦᱚᱸ ᱯᱷᱨᱚᱢ ᱯᱷᱤᱞᱟᱯ ᱜᱟᱱᱚᱜᱼᱟ ᱠᱩᱞ ᱜᱟᱱᱚᱜᱼᱟ ᱡᱷᱚᱛᱚ ᱠᱤᱪᱷᱩ ᱜᱮ ᱠᱟᱹᱢᱤ ᱨᱮ ᱞᱮᱯᱴᱚᱯ ᱨᱮᱱᱟᱜ ᱵᱮᱵᱚᱦᱟᱨ ᱫᱚ ᱢᱮᱱᱟᱜᱼᱟ ᱞᱮᱯᱴᱚᱯ ᱨᱮᱱᱟᱜ ᱞᱮᱯᱴᱚᱯ ᱛᱮ ᱴᱟᱠᱟ ᱯᱚᱭᱥᱟ ᱛᱩᱞᱟᱹᱣ ᱦᱚᱸ ᱜᱟᱱᱚᱜᱼᱟ ᱠᱩᱞ ᱦᱚᱸ ᱜᱟᱱᱚᱜᱼᱟ ᱟᱨ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱥᱮ ᱯᱟᱹᱴᱷᱩᱣᱟᱹ ᱵᱟᱹᱵᱩ ᱛᱟᱠᱚ ᱯᱟᱲᱦᱟᱜ ᱦᱚᱸ ᱞᱮᱯᱴᱚᱯ ᱦᱮᱡ ᱠᱟᱛᱮᱫ ᱥᱩᱵᱤᱫᱷᱟ ᱟᱠᱟᱱ ᱛᱟᱠᱚᱣᱟ ᱥᱮᱠᱚ ᱯᱟᱲᱦᱟᱣ ᱫᱟᱲᱮᱭᱟᱜ ᱠᱟᱱᱟ ᱡᱟᱦᱟᱸ ᱵᱟᱠᱚ ᱵᱩᱡᱽ ᱫᱟᱲᱮᱭᱟᱜ ᱠᱟᱱᱟ ᱚᱱᱟ ᱠᱚ ᱵᱩᱡᱽᱫᱟ ᱚᱝᱠᱚ ᱠᱚᱨᱮᱱᱟᱜ ᱡᱳᱜᱽ ᱵᱤᱭᱳᱜᱽ ᱜᱩᱱ ᱵᱷᱟᱜᱽ ᱡᱚᱛᱚ ᱠᱚ ᱵᱩᱡᱷᱟᱹᱣ ᱫᱟᱲᱮᱭᱟᱜ ᱠᱟᱱᱟ ᱥᱮ ᱚᱸᱰᱮᱱᱟᱜ ᱨᱚᱲ ᱦᱚᱸᱠᱚ ᱟᱸᱡᱚᱢᱫᱟ ᱡᱟᱦᱟᱸ ᱵᱟᱠᱚ ᱵᱩᱡᱽ ᱫᱟᱲᱮᱭᱟᱜ ᱠᱟᱱᱟ ᱚᱱᱟ ᱦᱚᱸᱠᱚ ᱵᱩᱡᱷᱟᱹᱣᱟ ᱥᱮᱠᱚ ᱟᱸᱡᱚᱢ ᱫᱟᱲᱮᱭᱟᱜᱼᱟ ᱡᱷᱚᱛᱚ ᱠᱟᱹᱢᱤᱜᱮ ᱞᱮᱯᱴᱚᱯ ᱛᱮ ᱞᱟᱦᱟ ᱪᱟᱞᱟᱜ ᱠᱟᱱᱟ ᱥᱮ ᱞᱟᱦᱟᱜᱼᱟ